ᱡᱟᱦᱟᱸ ᱤᱧ ᱨᱮᱱ ᱡᱟᱦᱟᱸ ᱡᱤᱭᱟᱹᱞᱤ ᱠᱚ ᱢᱮᱱᱟᱜ ᱠᱚᱣᱟ ᱚᱲᱟᱜ ᱨᱮ ᱩᱱᱠᱩ ᱫᱚ ᱤᱧ ᱫᱤᱱᱟᱹᱢ ᱦᱤᱞᱳᱜ ᱤᱧ ᱡᱚᱛᱚᱱ ᱠᱚᱣᱟ ᱟᱨ ᱩᱱᱠᱩ ᱡᱚᱛᱚᱱ ᱞᱟᱹᱜᱤᱫ ᱤᱧ ᱟᱹᱥᱩᱞᱟᱠᱟᱫ ᱠᱚᱣᱟ ᱟᱨ ᱩᱱᱠᱩ ᱧᱮᱞ ᱥᱟᱸᱜᱮ ᱞᱟᱹᱜᱤᱫ ᱫᱚ ᱚᱲᱟᱜ ᱨᱮᱱ ᱥᱟᱱᱟᱢ ᱦᱚᱲ ᱜᱚᱲᱚ ᱠᱚ ᱛᱟᱦᱮᱱᱟ ᱡᱟᱦᱟᱸᱞᱮᱠᱟ ᱤᱧ ᱯᱮᱲᱟ ᱚᱲᱟᱜ ᱤᱧ ᱪᱟᱞᱟᱣ ᱞᱮᱱᱠᱷᱟᱱ ᱟᱞᱮ ᱨᱤᱱ ᱡᱟᱦᱟᱸᱭ ᱤᱧ ᱵᱟᱵᱟ ᱩᱱᱤ ᱜᱩᱯᱤ ᱦᱟᱛᱟᱲ ᱠᱚᱣᱟᱭ ᱟᱨ ᱩᱱᱤ ᱧᱮᱞ ᱥᱟᱢᱴᱟᱣ ᱠᱚᱣᱟᱭ ᱡᱟᱦᱟᱸᱭ ᱡᱮ ᱚᱲᱟᱜ ᱨᱮ ᱡᱟᱦᱟᱸ ᱚᱲᱟᱜ ᱵᱚᱸᱜᱟ ᱢᱮᱱᱟᱭᱟ ᱩᱱᱤ ᱦᱚᱸ ᱠᱤᱪᱷᱩᱠ ᱫᱚᱭ ᱜᱚᱲᱚᱣᱟᱹᱧᱟᱹ ᱟᱨ ᱚᱱᱟ ᱜᱚᱲᱚ ᱜᱚᱯᱚᱲᱚ ᱤᱫᱤ ᱠᱟᱛᱮᱫ ᱩᱱᱠᱩ ᱡᱤᱭᱟᱹᱞᱤ ᱠᱚ ᱡᱟᱦᱟᱸᱭ ᱡᱮ ᱟᱹᱥᱩᱞ ᱡᱤᱭᱟᱹᱞᱤ ᱠᱚ ᱩᱱᱠᱩ ᱫᱚ ᱥᱟᱱᱟᱢ ᱦᱚᱲ ᱛᱮᱞᱮ ᱡᱚᱜᱟᱣ ᱡᱚᱛᱚᱱ ᱠᱚᱣᱟ ᱟᱨ ᱩᱱᱠᱩ ᱟᱹᱥᱩᱞ ᱡᱤᱭᱟᱹᱞᱤ ᱫᱚ ᱡᱟᱦᱟᱸᱞᱮᱠᱟ ᱜᱟᱹᱭ ᱰᱟᱝᱨᱟ ᱫᱚ ᱜᱚᱲᱟ ᱨᱮᱞᱮ ᱫᱚᱦᱚ ᱠᱚᱣᱟ ᱡᱟᱦᱟᱸ ᱚᱲᱟᱜ ᱨᱮ ᱢᱤᱫ ᱯᱟᱦᱴᱟ ᱨᱮ ᱡᱟᱦᱟᱸ ᱢᱮᱱᱟᱜᱼᱟ ᱜᱚᱲᱟ ᱢᱮᱱᱟᱜᱼᱟ ᱚᱸᱰᱮ ᱞᱮ ᱛᱚᱞ ᱠᱚᱣᱟ ᱟᱨ ᱢᱮᱨᱚᱢ ᱵᱷᱤᱰᱤ ᱦᱚᱸ ᱜᱚᱲᱟ ᱨᱮ ᱢᱮᱱᱟᱜᱟ ᱩᱱᱠᱩ ᱫᱚ ᱵᱷᱮᱜᱟᱨ ᱵᱷᱮᱜᱟᱨ ᱞᱮ ᱛᱚᱞ ᱠᱚᱣᱟ ᱥᱟᱶᱟᱨ ᱥᱟᱺᱦᱤᱡᱽ ᱞᱮ ᱫᱚᱦᱚ ᱠᱚᱣᱟ ᱟᱨ ᱩᱱᱠᱩ ᱠᱚ ᱱᱟᱯᱟᱭ ᱛᱮᱞᱮ ᱡᱚᱛᱚᱱ ᱠᱚᱣᱟ ᱩᱱᱠᱩ ᱠᱚ ᱡᱟᱦᱟᱸ ᱩᱱᱠᱩ ᱡᱟᱦᱟᱸ ᱟᱵᱚ ᱟᱞᱮ ᱡᱟᱦᱟᱸ ᱢᱤᱫ ᱛᱮᱞᱮ ᱡᱚᱜᱟᱣ ᱡᱚᱛᱚᱱ ᱠᱚᱣᱟ ᱩᱱᱠᱩ ᱫᱚ ᱥᱟᱱᱟᱢ ᱟᱞᱮ ᱚᱲᱟᱜ ᱨᱮᱱ ᱦᱚᱲ ᱠᱚ ᱡᱚᱛᱚ ᱦᱚᱲ ᱛᱮ ᱩᱱᱠᱩ ᱫᱚᱞᱮ ᱡᱚᱜᱟᱣ ᱡᱚᱛᱚᱱ ᱠᱚᱣᱟ ᱟᱨ ᱡᱟᱦᱟᱸ ᱞᱮᱠᱟᱧ ᱢᱮᱱ ᱠᱮᱜᱼᱟ ᱡᱮ ᱟᱹᱥᱩᱞ ᱡᱤᱭᱟᱹᱞᱤ ᱫᱚ ᱚᱲᱟᱜ ᱨᱮᱱ ᱠᱟᱱ ᱜᱮᱭᱟ ᱠᱚ ᱟᱨ ᱥᱮᱫᱟᱭ ᱠᱷᱚᱱ ᱜᱮ ᱱᱤᱛᱳᱜ ᱠᱷᱚᱱ ᱫᱚ ᱵᱟᱝ ᱜᱚᱲᱚᱢ ᱦᱟᱲᱟᱢ ᱵᱤᱫᱟᱹᱞ ᱠᱚᱨᱮ ᱠᱷᱚᱱ ᱜᱮ ᱟᱞᱮ ᱫᱚ ᱥᱤᱢ ᱢᱮᱨᱚᱢ ᱵᱷᱤᱰᱤ ᱰᱟᱝᱨᱟ ᱞᱮ ᱟᱹᱥᱩᱞᱟᱠᱟᱜ ᱢᱮᱱᱟᱜ ᱠᱚᱜᱮᱭᱟ ᱟᱨ ᱱᱤᱛᱳᱜ ᱦᱚᱸ ᱢᱮᱱᱟᱜ ᱠᱚᱜᱮᱭᱟ ᱩᱱᱠᱩ ᱞᱮ ᱡᱚᱜᱟᱣ ᱡᱚᱛᱚᱱᱮᱫ ᱠᱚᱜᱮᱭᱟ ᱟᱨ ᱠᱚ ᱛᱟᱦᱮᱱ ᱜᱮᱭᱟ ᱱᱩᱠᱩ ᱫᱚ ᱚᱲᱟᱜ ᱨᱮᱱ